ᱜᱚᱲᱚ ᱠᱚᱫᱚ ᱢᱟᱱᱮ ᱥᱚᱨᱠᱟᱨᱤ ᱯᱟᱴᱷᱟ ᱠᱷᱚᱱ ᱵᱮᱵᱽᱥᱟ ᱠᱚ ᱜᱚᱲᱚ ᱟᱞᱮ ᱠᱟᱱᱟ ᱢᱟᱱᱮ ᱪᱮᱫ ᱞᱮᱠᱟ ᱠᱚ ᱜᱚᱲᱚ ᱟᱞᱮ ᱠᱟᱱᱟ ᱢᱟᱱᱮ ᱟᱞᱮ ᱫᱚ ᱪᱟᱞᱟᱜ ᱵᱟᱭ ᱦᱩᱭ ᱟᱞᱮ ᱠᱟᱱᱟ ᱢᱟᱱᱮ ᱚᱲᱟᱜ ᱠᱷᱚᱱ ᱜᱮ ᱡᱚᱛᱚᱣᱟᱜ ᱠᱚ ᱤᱫᱤᱭᱮᱫ ᱛᱟᱞᱮᱭᱟ ᱟᱞᱮ ᱞᱮ ᱵᱮᱱᱟᱣᱮᱜᱼᱟ ᱡᱚᱱᱚᱜ ᱠᱚ ᱤᱫᱤᱭᱮᱜ ᱛᱟᱞᱮᱭᱟ ᱵᱟᱦᱟ ᱢᱟᱞᱟ ᱞᱮ ᱜᱟᱞᱟᱝ ᱠᱟᱜ ᱠᱟᱱᱟ ᱚᱱᱟ ᱠᱚ ᱤᱫᱤᱭᱮᱜ ᱛᱟᱞᱮᱭᱟ ᱯᱟᱹᱴᱤᱭᱟᱹ ᱠᱚᱠᱚ ᱤᱫᱤᱭᱮᱫ ᱛᱟᱞᱮᱭᱟ ᱜᱟᱸᱰᱚ ᱢᱟᱹᱪᱤ ᱦᱚᱸ ᱚᱲᱟᱜ ᱠᱚᱨᱮ ᱠᱚ ᱞᱟᱜ ᱠᱟᱜ ᱠᱟᱱᱟ ᱠᱚ ᱨᱚᱜ ᱠᱟᱜ ᱠᱟᱱᱟ ᱠᱚ ᱚᱱᱟ ᱠᱚᱦᱚᱸ ᱠᱚ ᱤᱫᱤᱭᱮᱜᱼᱟ ᱟᱨ ᱟᱠᱚ ᱠᱚ ᱵᱮᱯᱟᱨᱮᱜᱼᱟ ᱟᱨ ᱚᱱᱟ ᱨᱮᱭᱟᱝ ᱫᱟᱢ ᱫᱚ ᱦᱩᱭᱩᱜ ᱠᱟᱱᱟ ᱵᱟᱦᱟ ᱢᱟᱞᱟ ᱫᱚ ᱯᱚᱧᱪᱟᱥ ᱴᱟᱠᱟ ᱠᱟᱛᱮᱫ ᱠᱚ ᱟᱹᱠᱷᱨᱤᱧᱮᱜᱼᱟ ᱟᱨ ᱡᱚᱱᱚᱜ ᱫᱚ ᱪᱚᱞᱞᱤᱥ ᱴᱟᱠᱟ ᱠᱟᱛᱮᱫ ᱟᱨ ᱯᱟᱹᱴᱭᱟᱹ ᱫᱚ ᱦᱩᱭᱩᱜ ᱠᱟᱱᱟ ᱞᱟᱹᱴᱩ ᱯᱟᱹᱴᱭᱟᱹ ᱫᱚ ᱵᱟᱨ ᱥᱟᱭ ᱜᱮᱞ ᱴᱟᱠᱟ ᱠᱟᱛᱮᱫ ᱟᱨᱦᱚᱸ ᱦᱩᱭᱩᱜ ᱠᱟᱱ ᱛᱟᱵᱚᱱᱟ ᱡᱚᱱᱚᱜ ᱠᱚᱫᱚ ᱪᱚᱞᱞᱤᱥ ᱴᱟᱠᱟ ᱠᱟᱛᱮᱫ ᱟᱞᱮ ᱫᱚ ᱜᱚᱲᱚ ᱥᱚᱯᱚᱦᱚᱫ ᱫᱚ ᱚᱱᱟ ᱠᱚᱜᱮᱞᱮ ᱧᱟᱢᱮᱜᱼᱟ ᱟᱞᱮ ᱢᱟᱱᱮ ᱥᱮᱱᱚᱜ ᱵᱟᱭ ᱦᱩᱭ ᱟᱞᱮ ᱠᱟᱱᱟ ᱚᱱᱮ ᱚᱱᱟᱜᱮ ᱟᱹᱰᱤ ᱱᱟᱯᱟᱭ